ᱤᱧᱟᱹᱜ ᱠᱟᱹᱢᱤ ᱨᱮᱭᱟᱜ ᱦᱚᱨᱟ ᱫᱚ ᱠᱟᱱᱟ ᱚᱲᱟᱜ ᱨᱮᱭᱟᱜ ᱪᱟᱥᱼᱵᱟᱥ ᱠᱟᱹᱢᱤ ᱟᱨ ᱱᱚᱣᱟ ᱪᱟᱥᱼᱵᱟᱥ ᱠᱟᱹᱢᱤ ᱠᱟᱛᱮ ᱜᱮ ᱤᱧᱟᱹᱜ ᱫᱚ ᱢᱚᱡᱽ ᱛᱮ ᱡᱤᱭᱚᱱ ᱤᱧ ᱠᱷᱟᱱᱰᱟᱣᱮᱜ ᱛᱤᱧᱟᱹ ᱵᱟ ᱪᱟᱞᱟᱜ ᱠᱟᱱᱟ ᱟᱨᱠᱤ ᱥᱚᱝᱥᱟᱨ ᱡᱮᱢᱚᱱ ᱟᱹᱞᱩ ᱪᱟᱥ ᱦᱳᱲᱳ ᱛᱟᱨᱯᱚᱨ ᱟᱹᱞᱩ ᱯᱟᱴ ᱥᱮᱭ ᱨᱚᱠᱚᱢ ᱟᱭᱢᱟ ᱠᱤᱪᱷᱩ ᱪᱟᱥ ᱟᱨ ᱱᱤᱭᱟᱹ ᱠᱚ ᱪᱟᱥ ᱠᱟᱛᱮᱫ ᱜᱮ ᱟᱨ ᱟᱹᱰᱤ ᱨᱟᱹᱥᱠᱟᱹ ᱨᱮᱜᱮ ᱢᱤᱱᱟᱹᱧᱟᱹ ᱢᱮᱱᱠᱷᱟᱱ ᱮᱢᱚᱱ ᱮᱢᱚᱱ ᱥᱚᱢᱚᱭ ᱦᱤᱡᱩᱜᱚᱜ ᱠᱟᱱᱟ ᱢᱟᱱᱮ ᱠᱟᱹᱢᱤ ᱠᱟᱹᱢᱤ ᱛᱮ ᱟᱹᱰᱤ ᱜᱟᱱ ᱜᱤᱧ ᱞᱟᱸᱜᱟ ᱞᱮᱱᱠᱟᱡ ᱫᱚ ᱮᱠᱟᱞ ᱵᱮᱥ ᱵᱟᱝ ᱵᱩᱡᱷᱟᱹᱜᱼᱟ ᱛᱚᱠᱷᱚᱱ ᱚᱲᱟᱜ ᱥᱮᱱ ᱠᱟᱛᱮ ᱡᱚᱠᱷᱚᱱ ᱜᱮ ᱟᱹᱰᱤᱜᱟᱱ ᱞᱟᱸᱜᱟᱜᱼᱟ ᱛᱚᱠᱷᱚᱱ ᱚᱲᱟᱜ ᱥᱮᱱ ᱠᱟᱛᱮ ᱠᱟᱹᱴᱤᱡ ᱛᱤ ᱡᱟᱸᱜᱟ ᱟᱹᱨᱩᱵ ᱥᱟᱯᱷᱟ ᱠᱟᱛᱮ ᱰᱟᱹᱵᱽᱨᱟᱹ ᱵᱟᱲᱟ ᱠᱟᱛᱮ ᱴᱤᱵᱷᱤ ᱧᱮᱞ ᱠᱟᱛᱮ ᱴᱤᱵᱷᱤ ᱧᱮᱞ ᱠᱟᱛᱮ ᱥᱮᱨᱮᱧ ᱟᱸᱡᱚᱢ ᱠᱟᱛᱮ ᱛᱷᱚᱲᱟᱜᱟᱱ ᱡᱤᱨᱟᱹᱜ ᱧᱚᱜᱚᱜᱼᱟ ᱟᱨ ᱱᱚᱣᱟᱜᱮ ᱢᱟᱱᱮ ᱴᱤᱵᱷᱤ ᱧᱮᱞ ᱞᱟᱹᱜᱤᱫ ᱟᱞᱮ ᱡᱤᱨᱟᱹᱜ ᱚᱠᱛᱚ ᱨᱮᱫᱚ ᱟᱹᱰᱤ ᱢᱚᱡᱽ ᱜᱤᱧ ᱵᱩᱡᱷᱟᱹᱣᱟ